ᱤᱧ ᱢᱤᱫ ᱫᱤᱱ ᱨᱚᱠᱚᱡ ᱞᱮᱴᱚ ᱪᱮᱫ ᱞᱮᱠᱟ ᱠᱚ ᱩᱛᱩᱭᱟ ᱤᱭᱩ ᱴᱤᱭᱩᱵᱽ ᱪᱮᱱᱮᱞ ᱨᱮᱧ ᱧᱮᱞ ᱠᱮᱫᱟ ᱡᱮ ᱪᱟᱣᱞᱮ ᱦᱚᱞᱚᱝ ᱨᱤᱫ ᱠᱟᱛᱮᱫ ᱟᱨ ᱥᱩᱱᱩᱢ ᱫᱩᱞ ᱠᱟᱛᱮᱫ ᱢᱟᱨᱤᱪ ᱢᱚᱥᱞᱟ ᱵᱩᱞᱩᱝ ᱡᱚᱛᱚ ᱞᱟᱜᱟᱣ ᱠᱟᱛᱮᱫ ᱚᱱᱟ ᱨᱚᱠᱚᱡ ᱤᱧ ᱞᱮᱴᱚ ᱠᱮᱫᱟ ᱟᱨ ᱚᱲᱟᱜ ᱨᱮᱱ ᱡᱚᱛᱚ ᱦᱚᱲᱮᱧ ᱡᱚᱢ ᱚᱪᱚ ᱠᱮᱫ ᱠᱚᱣᱟ ᱟᱹᱰᱤ ᱢᱚᱸᱡᱽ ᱥᱤᱵᱤᱞ ᱠᱮᱫ ᱠᱚᱣᱟ ᱟᱨ ᱢᱤᱫ ᱴᱮᱱ ᱨᱚᱦᱚᱲ ᱟᱲᱟᱜ ᱪᱮᱫ ᱞᱮᱠᱟ ᱠᱚ ᱨᱟᱥᱮᱭᱟ ᱚᱱᱟ ᱦᱚᱸ ᱤᱭᱩ ᱴᱤᱭᱩᱵᱽ ᱪᱮᱱᱮᱞ ᱨᱮᱧ ᱧᱮᱞ ᱠᱮᱫᱟ ᱡᱮ ᱥᱱᱩᱢ ᱨᱮ ᱢᱤᱫᱴᱟᱝ ᱞᱚᱝᱠᱟ ᱮᱢ ᱠᱟᱛᱮᱫ ᱫᱟᱜ ᱠᱚ ᱫᱩᱞᱟ ᱟᱨ ᱫᱟᱜ ᱢᱟᱰᱤ ᱠᱚ ᱞᱟᱜᱟᱣᱟ ᱚᱱᱟᱨᱮ ᱟᱲᱟᱜ ᱠᱷᱟᱸᱡᱚ ᱠᱟᱛᱮᱫ ᱨᱚᱥᱩᱱ ᱮᱢ ᱠᱟᱛᱮᱫ ᱚᱱᱟ ᱦᱮᱰᱮᱡ ᱠᱟᱛᱮᱫ ᱚᱱᱟ ᱢᱤᱫᱴᱮᱱ ᱟᱲᱟᱜ ᱤᱧ ᱨᱟᱥᱮ ᱠᱮᱫᱟ ᱟᱨ ᱚᱲᱟᱜ ᱨᱮᱜᱮᱧ ᱡᱚᱢ ᱚᱪᱚ ᱠᱮᱫ ᱠᱚᱣᱟ ᱟᱹᱰᱤ ᱢᱚᱸᱡᱽ ᱥᱤᱵᱤᱞ ᱠᱮᱫ ᱠᱚᱣᱟ